ᱵᱷᱟᱨᱚᱛ ᱨᱮᱭᱟᱜ ᱥᱚᱨᱠᱟᱨᱤ ᱯᱟᱹᱨᱥᱤ ᱫᱚ ᱱᱤᱛ ᱫᱷᱟᱹᱵᱤᱡ ᱛᱮ ᱡᱟᱦᱟᱸ ᱚᱥᱴᱚᱢ ᱛᱚᱯᱚᱥᱤᱞᱤ ᱨᱮ ᱚᱱᱛᱚᱨᱵᱷᱩᱠᱛ ᱟᱠᱟᱱᱟ ᱚᱱᱟ ᱠᱚᱫᱚ ᱵᱟᱲᱟᱭᱚᱜ ᱠᱟᱱᱟ ᱢᱳᱴᱟᱢᱩᱴᱤ ᱵᱟᱭᱤᱥᱴᱤ ᱞᱮᱠᱟ ᱢᱮᱱᱟᱜᱼᱟ ᱛᱚ ᱢᱮᱱᱠᱷᱟᱱ ᱟᱵᱚ ᱵᱷᱟᱨᱚᱛ ᱫᱤᱥᱚᱢ ᱫᱚ ᱟᱹᱰᱤ ᱢᱟᱨᱟᱝ ᱫᱤᱥᱚᱢ ᱮᱠᱷᱚᱱᱳ ᱱᱚᱣᱟ ᱫᱤᱥᱚᱢ ᱨᱮ ᱟᱭᱢᱟ ᱜᱟᱶᱛᱟ ᱨᱮᱱ ᱦᱚᱲ ᱢᱮᱱᱟᱜ ᱠᱚᱣᱟ ᱥᱮ ᱟᱭᱢᱟ ᱯᱟᱹᱨᱥᱤ ᱨᱮᱱ ᱦᱚᱲ ᱢᱮᱱᱟᱜ ᱠᱚᱣᱟ ᱩᱱᱠᱩᱣᱟᱜ ᱱᱤᱛ ᱫᱷᱟᱹᱵᱤᱡ ᱛᱮ ᱟᱹᱣᱨᱤ ᱠᱚ ᱧᱟᱢᱟ ᱚᱥᱴᱚᱢ ᱛᱚᱯᱚᱥᱤᱞ ᱨᱮ ᱟᱹᱣᱨᱤ ᱨᱮᱠᱚᱨᱰᱚᱜ ᱛᱟᱠᱚᱣᱟ ᱛᱚ ᱡᱟᱠᱜᱮ ᱱᱤᱛ ᱫᱚ ᱢᱳᱴᱟᱢᱩᱴᱤ ᱵᱟᱭᱤᱥᱴᱤ ᱞᱮᱠᱟ ᱥᱚᱨᱠᱟᱨᱤ ᱵᱷᱟᱥᱟ ᱧᱮᱞᱚᱜᱚᱜ ᱠᱟᱱᱟ ᱟᱨ ᱮᱴᱟᱜ ᱥᱟᱫᱷᱟᱨᱚᱱ ᱨᱚᱲ ᱯᱟᱹᱨᱥᱤ ᱠᱚᱫᱚ ᱟᱭᱢᱟ ᱨᱚᱠᱚᱢ ᱢᱮᱱᱟᱜᱼᱟ ᱥᱟᱶᱛᱟᱞᱤ ᱦᱤᱱᱫᱤ ᱢᱟᱦᱞᱤ ᱢᱩᱱᱰᱟᱹ ᱛᱟᱪᱷᱟᱲᱟ ᱫᱚᱠᱠᱷᱤᱱ ᱵᱷᱟᱨᱚᱛ ᱨᱮᱭᱟᱜ ᱠᱟᱱᱟᱰᱟ ᱯᱷᱟᱱᱟᱰᱟ ᱠᱚ ᱟᱭᱢᱟ ᱨᱚᱠᱚᱢ ᱢᱮᱱᱟᱜ ᱛᱟᱵᱳᱱᱟ ᱢᱮᱱᱠᱷᱟᱱ ᱡᱚᱛᱚ ᱯᱟᱹᱨᱥᱤ ᱨᱮᱭᱟᱜ ᱜᱮ ᱟᱞᱟᱫᱟ ᱟᱞᱟᱫᱟ ᱢᱤᱫᱴᱟᱱ ᱵᱳᱭᱥᱤᱥᱴᱚ ᱢᱮᱱᱟᱜᱼᱟ ᱟᱨᱢᱤᱫᱴᱟᱱ ᱯᱟᱹᱨᱥᱤ ᱥᱚᱝᱜᱮ ᱟᱨ ᱢᱤᱫᱴᱟᱱ ᱯᱟᱹᱨᱥᱤ ᱠᱤᱪᱷᱩᱴᱟ ᱦᱚᱸ ᱩᱪᱪᱟᱨᱚᱱ ᱨᱮ ᱥᱮ ᱪᱤᱠᱤᱛᱮ ᱛᱷᱚᱲᱟ ᱵᱷᱮᱜᱟᱨ ᱢᱮᱱᱟᱜᱼᱟ ᱚᱱᱟ ᱠᱷᱟᱹᱛᱤᱨ ᱛᱮ ᱢᱮᱱ ᱜᱟᱱᱚᱜᱚᱜᱼᱟ ᱡᱟᱦᱟᱸᱭ ᱡᱟᱱᱟᱢ ᱯᱟᱹᱨᱥᱤ ᱥᱮ ᱡᱟᱱᱟᱢ ᱟᱲᱟᱝ ᱛᱮ ᱡᱟᱦᱟᱸᱭ ᱠᱚ ᱱᱤᱛ ᱯᱚᱨᱡᱚᱱᱛᱚᱵᱚᱱ ᱚᱞᱚᱜ ᱵᱚᱱ ᱥᱮᱬᱟᱭᱮᱫᱟ ᱩᱱᱠᱩᱣᱟᱜ ᱫᱚ ᱠᱤᱪᱷᱩᱴᱟ ᱦᱚᱸ ᱥᱚᱦᱚᱡᱽ ᱦᱩᱭᱩᱜ ᱠᱟᱱᱟ ᱮᱱᱛᱮ ᱨᱮᱦᱚᱸ ᱯᱟᱹᱨᱥᱤ ᱠᱚ ᱮᱴᱟᱜ ᱮᱴᱟᱜ ᱵᱷᱮᱜᱟᱨ ᱛᱟᱦᱮᱱ ᱨᱮᱫᱚ ᱛᱟᱦᱮᱱ ᱨᱮᱦᱚᱸ ᱢᱩᱞ ᱠᱟᱛᱷᱟ ᱫᱚ ᱢᱤᱫᱴᱟᱱ ᱠᱟᱱ ᱜᱮᱭᱟ ᱵᱟ ᱚᱱᱟᱜᱮ ᱢᱟᱱᱮ ᱦᱤᱡᱩᱜᱼᱟ ᱢᱮᱱᱠᱷᱟᱱ ᱮᱱᱛᱮ ᱨᱮᱦᱚᱸ ᱡᱟᱱᱟᱢ ᱟᱲᱟᱝ ᱥᱮ ᱡᱟᱱᱟᱢ ᱯᱟᱹᱨᱥᱤ ᱫᱚ ᱚᱱᱟᱫᱚ ᱟᱞᱟᱫᱟ ᱧᱚᱜ ᱜᱮ ᱡᱚᱛᱚᱠᱷᱚᱱ ᱥᱚᱨᱮᱥ ᱜᱮᱭᱟ